ᱛᱮᱦᱮᱧ ᱥᱟᱱᱛᱟᱲᱤ ᱯᱟᱹᱨᱥᱤ ᱨᱮ ᱡᱟᱦᱟᱱᱟᱜ ᱜᱮ ᱱᱚᱜᱼᱚᱭ ᱥᱟᱱᱛᱟᱲᱤ ᱯᱟᱹᱨᱥᱤᱛᱮ ᱮᱱᱮᱡᱽ ᱥᱮᱨᱮᱧ ᱞᱟᱭᱞᱟᱠᱪᱟᱨ ᱮᱢᱟᱱ ᱠᱚ ᱠᱟᱛᱷᱟ ᱥᱟᱱᱛᱟᱲᱤ ᱯᱟᱹᱨᱥᱤᱛᱮ ᱵᱟᱝ ᱚᱞᱟᱠᱟᱱᱛᱮ ᱵᱟᱝ ᱪᱷᱟᱨᱟᱣ ᱯᱟᱥᱱᱟᱣ ᱟᱠᱟᱱᱛᱮ ᱱᱤᱛᱳᱜ ᱪᱷᱟᱹᱛᱤᱠᱟᱜᱼᱛᱮ ᱡᱩᱫᱤ ᱚᱱᱟ ᱚᱞ ᱯᱟᱥᱱᱟᱜᱼᱟ ᱮᱱᱠᱷᱟᱱ ᱧᱮᱞᱚᱜᱚᱜᱼᱟ ᱡᱮ ᱥᱟᱱᱛᱟᱲᱟᱜ ᱡᱤᱱᱤᱥᱜᱮ ᱮᱴᱟᱜ ᱯᱟᱹᱨᱥᱤᱛᱮ ᱛᱚᱨᱡᱚᱢᱟ ᱠᱟᱛᱮᱫ ᱚᱱᱟᱫᱚ ᱮᱴᱟᱜ ᱯᱟᱹᱨᱥᱤᱭᱟᱜ ᱡᱟᱭ ᱡᱩᱜᱽ ᱞᱟᱹᱜᱤᱫ ᱦᱩᱭᱩᱜᱼᱟ ᱟᱨ ᱛᱮᱦᱮᱧ ᱟᱵᱚᱣᱟᱜ ᱡᱤᱱᱤᱥ ᱜᱮ ᱟᱵᱚᱣᱟᱜ ᱵᱚᱸᱜᱟ ᱵᱩᱨᱩ ᱦᱩᱭᱮᱱ ᱟᱨᱵᱟᱝ ᱟᱵᱚᱣᱟᱜ ᱞᱟᱠᱪᱟᱨ ᱦᱩᱭᱮᱱ ᱥᱮᱨᱮᱧ ᱦᱩᱭᱮᱱ ᱵᱚᱸᱜᱟ ᱵᱩᱨᱩ ᱵᱟᱸᱠᱷᱮᱬ ᱮᱢᱟᱱ ᱟᱵᱚᱣᱟᱜ ᱯᱟᱹᱨᱥᱤᱛᱮ ᱠᱚᱨᱟᱣᱞᱮ ᱮᱱᱟᱝᱜᱮ ᱟᱵᱚᱣᱟᱜ ᱞᱟᱠᱪᱟᱨ ᱵᱟᱧᱪᱟᱣ ᱛᱟᱦᱮᱱᱟ ᱟᱨ ᱟᱵᱚᱣᱟᱜ ᱞᱟᱠᱪᱟᱨ ᱡᱩᱫᱤ ᱟᱵᱚᱣᱟᱜ ᱯᱟᱹᱨᱥᱤᱛᱮ ᱵᱟᱝᱵᱚᱱ ᱠᱚᱨᱟᱣᱟ ᱮᱱᱠᱷᱟᱱ ᱫᱚ ᱟᱵᱚᱣᱟᱜ ᱯᱟᱹᱨᱥᱤᱜᱮ ᱟᱵᱚᱣᱟᱜ ᱞᱟᱠᱪᱟᱨ ᱫᱚ ᱢᱟᱞᱚᱴᱟᱭ